ᱟᱞᱮᱭᱟᱜ ᱥᱮᱨᱣᱟ ᱨᱮᱱᱟᱜ ᱪᱟᱥ ᱵᱟᱥ ᱫᱚ ᱦᱩᱭᱩᱜ ᱠᱟᱱᱟ ᱦᱩᱲᱩ ᱦᱩᱲᱩ ᱫᱚ ᱟᱞᱮ ᱤᱛᱟᱹ ᱦᱩᱲᱩ ᱡᱚᱜᱟᱲ ᱠᱟᱛᱮᱫ ᱞᱮ ᱪᱟᱨᱟᱭᱟ ᱪᱟᱨᱟ ᱠᱟᱛᱮᱫ ᱫᱟᱨᱮ ᱦᱟᱨᱟ ᱞᱮᱱ ᱠᱷᱟᱱ ᱟᱫᱚ ᱚᱱᱟ ᱨᱚᱦᱚᱭ ᱚᱪᱚ ᱨᱮᱱᱟᱜ ᱞᱮ ᱪᱮᱥᱴᱷᱟᱭᱟ ᱚᱱᱟ ᱦᱟᱥᱟ ᱛᱮᱭᱟᱨ ᱠᱟᱛᱮᱫ ᱞᱮ ᱟᱲᱜᱚᱢ ᱥᱚᱢᱟᱱ ᱠᱟᱛᱮᱫ ᱛᱤᱦᱤᱱ ᱟᱫᱚ ᱥᱟᱨ ᱠᱚ ᱮᱢ ᱠᱟᱛᱮᱫ ᱞᱮ ᱨᱚᱦᱚᱭᱟ ᱨᱚᱦᱚᱭ ᱠᱟᱛᱮᱫ ᱠᱤᱪᱷᱩ ᱫᱤᱱ ᱯᱚᱨᱮ ᱧᱮᱞ ᱟᱞᱮ ᱟᱨᱚ ᱟᱹᱨᱤ ᱥᱩᱨᱭᱟ ᱥᱟᱨ ᱮᱢ ᱠᱟᱛᱮᱜ ᱦᱮᱲᱦᱮᱸᱫ ᱵᱟᱲᱟ ᱠᱟᱛᱮᱫ ᱦᱩᱲᱩ ᱡᱚᱠᱷᱚᱱ ᱫᱟᱨᱮ ᱪᱟᱞᱟᱜ ᱠᱟᱱᱟ ᱟᱨ ᱞᱮ ᱮᱥᱯᱮᱨᱮ ᱭᱟᱜ ᱟ ᱮᱥᱯᱮᱨᱮ ᱠᱟᱛᱮᱫ ᱴᱷᱤᱠ ᱫᱟᱨᱮ ᱦᱟᱨᱟ ᱧᱚ ᱜᱚᱜ ᱟ ᱟᱫᱚ ᱜᱮᱞᱮᱜ ᱟ ᱜᱮᱞᱮ ᱠᱟᱛᱮᱫ ᱴᱷᱤᱠ ᱟᱸᱜᱷᱟᱲ ᱯᱩᱥ ᱵᱚᱸᱜᱟ ᱫᱚ ᱟᱫᱚ ᱚᱱᱟ ᱜᱮᱞᱮ ᱵᱮᱞᱮᱜ ᱟ ᱜᱮᱞᱮ ᱦᱩᱲᱩ ᱵᱮᱞᱮ ᱦᱩᱲᱩ ᱤᱨ ᱟᱹᱜᱩ ᱠᱟᱛᱮᱫ ᱟᱫᱚ ᱚᱲᱟᱜ ᱛᱮᱞᱮ ᱟᱹᱜᱩᱭᱟ ᱟᱲᱟᱜ ᱨᱮ ᱫᱟᱞ ᱥᱟᱢᱴᱟᱣ ᱵᱟᱲᱟ ᱠᱟᱛᱮᱫ ᱟᱫᱚ ᱚᱱᱟ ᱦᱩᱲᱩ ᱠᱤᱨᱤᱧ ᱟᱹᱠᱷᱨᱤᱧ ᱠᱟᱛᱮᱫ ᱥᱚᱝᱥᱟᱨ ᱞᱮ ᱪᱟᱞᱟᱣᱟ